ᱡᱟᱦᱟᱸ ᱠᱷᱚᱱ ᱢᱮᱱ ᱜᱟᱱᱚᱜ ᱠᱟᱱᱟ ᱡᱮ ᱟᱵᱚ ᱱᱚᱶᱟ ᱥᱟᱱᱛᱟᱲᱤ ᱯᱟᱹᱨᱥᱤ ᱫᱚ ᱨᱤᱰᱤᱭᱳ ᱥᱮ ᱴᱤᱞᱤᱵᱮᱥᱚᱱ ᱨᱮ ᱵᱟᱝ ᱵᱷᱮᱡᱟ ᱟᱠᱟᱱᱟ ᱚᱱᱟ ᱠᱷᱟᱹᱛᱤᱨ ᱛᱮ ᱟᱵᱚ ᱱᱚᱶᱟ ᱫᱤᱥᱚᱢ ᱨᱮᱫᱚ ᱥᱟᱱᱛᱟᱲᱤ ᱵᱷᱟᱥᱟ ᱫᱚ ᱠᱚᱢ ᱜᱮ ᱠᱚᱢ ᱜᱮ ᱵᱟᱲᱟᱭᱚᱜ ᱠᱟᱱᱟ ᱚᱱᱟᱛᱮ ᱡᱟᱦᱟᱸ ᱮᱴᱟᱜ ᱮᱴᱟᱜ ᱵᱷᱟᱥᱟ ᱠᱚᱫᱚ ᱨᱮᱰᱤᱭᱳ ᱴᱮᱞᱤ ᱵᱷᱤᱥᱚᱱ ᱚᱱᱟ ᱠᱚᱨᱮ ᱵᱷᱮᱡᱟᱣᱟᱠᱟᱱ ᱛᱮ ᱜᱚᱴᱟ ᱫᱤᱥᱚᱢ ᱯᱟᱥᱱᱟᱣ ᱟᱠᱟᱱᱟ ᱥᱮ ᱟᱰᱤ ᱟᱰᱤ ᱡᱟᱭᱜᱟ ᱟᱭᱢᱟ ᱟᱭᱢᱟ ᱠᱚ ᱵᱟᱲᱟᱭᱟ ᱟᱨ ᱟᱵᱚᱣᱟᱜ ᱱᱚᱶᱟ ᱥᱟᱱᱛᱟᱞᱤ ᱯᱟᱹᱨᱥᱤ ᱫᱚ ᱵᱟᱝ ᱵᱷᱮᱡᱟ ᱠᱷᱟᱛᱤᱨ ᱛᱮ ᱨᱮᱰᱤᱭᱳ ᱥᱮ ᱴᱮᱞᱤ ᱵᱷᱤᱥᱚᱱ ᱨᱮ ᱚᱱᱟ ᱠᱷᱟᱛᱤᱨ ᱛᱮ ᱟᱵᱚᱣᱟᱜ ᱥᱟᱱᱛᱟᱞᱤ ᱯᱟᱹᱨᱥᱤ ᱫᱚ ᱥᱟᱱᱟᱢ ᱡᱟᱭᱜᱟ ᱫᱚ ᱵᱟᱝ ᱩᱛᱱᱟᱹᱣ ᱟᱠᱟᱱᱟ ᱚᱱᱟ ᱠᱷᱟᱛᱤᱨ ᱛᱮ ᱪᱤᱠᱟᱹ ᱛᱮ ᱟᱵᱚᱣᱟᱜ ᱥᱟᱱᱛᱟᱞᱤ ᱯᱟᱹᱨᱥᱤ ᱴᱮᱞᱤ ᱵᱷᱤᱥᱚᱱ ᱨᱮ ᱥᱮ ᱡᱟᱦᱟᱸ ᱛᱤᱥ ᱚᱱᱟ ᱠᱚ ᱵᱷᱮᱡᱟ ᱞᱮᱱᱠᱷᱟᱱ ᱟᱵᱚᱣᱟᱜ ᱯᱟᱹᱨᱥᱤ ᱫᱚ ᱛᱚᱵᱮ ᱜᱮ ᱜᱚᱴᱟ ᱫᱤᱥᱚᱢ ᱜᱮ ᱟᱵᱚᱣᱟᱜ ᱥᱟᱱᱛᱟᱲᱤ ᱯᱟᱹᱨᱥᱤ ᱟᱹᱨᱤ ᱪᱟᱞᱤ ᱫᱚ ᱫᱤᱥᱚᱢ ᱦᱚᱲ ᱠᱚ ᱵᱟᱲᱟᱭ ᱡᱚᱝ ᱫᱟᱲᱮᱭᱟᱜᱼᱟ